ᱰᱮᱝᱜᱩ ᱟᱨ ᱢᱮᱞᱮᱨᱤᱭᱟ ᱨᱩᱣᱟᱹ ᱴᱮᱠᱟᱣ ᱞᱟᱹᱜᱤᱫ ᱛᱮ ᱢᱚᱥᱟᱨᱤ ᱴᱟᱸᱜᱟᱣ ᱠᱟᱛᱮ ᱡᱟᱹᱯᱤᱫ ᱦᱩᱭᱩᱜᱼᱟ ᱰᱨᱮᱹᱱ ᱠᱚᱨᱮᱱᱟᱜ ᱫᱟᱜ ᱜᱤᱰᱤ ᱠᱟᱜ ᱦᱩᱭᱩᱜᱼᱟ ᱡᱟᱦᱟᱸᱭ ᱰᱮᱝᱜᱩ ᱨᱩᱣᱟᱹ ᱧᱟᱢ ᱟᱠᱟᱫ ᱠᱚ ᱩᱱᱠᱩ ᱛᱟᱲᱟᱛᱟᱹᱲᱤ ᱦᱟᱥᱯᱤᱴᱟᱞ ᱛᱮ ᱤᱫᱤ ᱠᱚ ᱦᱩᱭᱩᱜᱼᱟ